ᱛᱟᱹᱠᱱᱤᱠᱤ ᱵᱤᱨᱫᱟᱹ ᱥᱮ ᱤᱱᱴᱟᱨᱱᱮᱴ ᱨᱮ ᱟᱵᱚᱣᱟᱜ ᱥᱟᱶᱛᱟᱞᱤ ᱯᱟᱹᱨᱥᱤ ᱵᱮᱵᱚᱦᱟᱨ ᱞᱮᱠᱷᱟᱱ ᱥᱮ ᱟᱹᱨᱩ ᱯᱷᱮᱨᱟᱣ ᱞᱮᱠᱷᱟᱱ ᱟᱹᱰᱤ ᱱᱟᱯᱟᱭ ᱦᱩᱭ ᱠᱚᱜᱼᱟ ᱪᱮᱫᱟᱜ ᱥᱮ ᱟᱵᱚ ᱱᱤᱛᱚᱜ ᱡᱟᱦᱟᱸ ᱤᱛᱩᱱ ᱟᱥᱲᱟ ᱥᱮ ᱤᱥᱠᱩᱞ ᱠᱚ ᱥᱮ ᱟᱹᱛᱩ ᱠᱚᱨᱮ ᱟᱵᱚᱣᱟᱜ ᱥᱟᱱᱛᱟᱞᱤ ᱯᱟᱹᱨᱥᱤ ᱨᱮᱱᱟᱜ ᱵᱚᱱ ᱪᱟᱨᱪᱟ ᱮᱫᱟ ᱥᱮ ᱵᱚᱱ ᱯᱟᱲᱦᱟᱜ ᱠᱟᱱᱟ ᱱᱚᱝᱠᱟ ᱛᱮᱫᱚ ᱚᱱᱠᱟ ᱟᱵᱚᱣᱟᱜ ᱪᱤᱠᱤ ᱯᱟᱥᱱᱟᱣ ᱵᱟᱝ ᱦᱩᱭᱩᱜ ᱠᱟᱱᱟ ᱱᱚᱣᱟ ᱡᱚᱫᱤ ᱤᱱᱴᱮᱨᱱᱮᱴ ᱢᱟᱫᱽᱫᱷᱚᱢ ᱛᱮ ᱯᱟᱥᱱᱟᱣ ᱜᱟᱱ ᱠᱚᱜᱼᱟ ᱛᱟᱦᱚᱞᱮ ᱟᱹᱰᱤ ᱱᱟᱯᱟᱭ ᱦᱩᱭ ᱠᱚᱜᱼᱟ ᱪᱮᱫᱟᱜ ᱥᱮ ᱫᱤᱥᱚᱢ ᱨᱮᱱ ᱟᱹᱰᱤ ᱟᱹᱰᱤ ᱦᱚᱲ ᱴᱷᱮᱱ ᱜᱮ ᱱᱚᱣᱟ ᱟᱵᱚ ᱵᱚᱱ ᱯᱟᱥᱱᱟᱣ ᱦᱚᱪᱚ ᱫᱟᱲᱮᱠᱮᱭᱟ ᱱᱚᱣᱟᱛᱮ ᱟᱵᱚᱣᱟᱜ ᱯᱟᱹᱨᱥᱤ ᱨᱮᱱᱟᱜ ᱩᱯᱨᱩᱢ ᱟᱨᱚ ᱞᱟᱦᱟ ᱠᱚᱜᱼᱟ ᱞᱟᱦᱟᱥᱮᱫ ᱪᱟᱞᱟᱣ ᱤᱫᱤ ᱠᱚᱜᱼᱟ ᱥᱮ ᱮᱴᱟᱜ ᱮᱴᱟᱜ ᱡᱟᱹᱛᱤᱭᱟᱜ ᱯᱟᱹᱨᱥᱤ ᱡᱮᱢᱚᱱ ᱯᱟᱥᱱᱟᱣ ᱠᱟᱱᱟ ᱟᱵᱚᱣᱟᱜ ᱯᱟᱹᱨᱥᱤ ᱦᱚᱸ ᱫᱤᱥᱚᱢ ᱫᱤᱥᱚᱢ ᱨᱮ ᱯᱟᱥᱱᱟᱣ ᱪᱟᱞᱟᱣ ᱠᱚᱜᱼᱟ ᱱᱚᱣᱟ ᱠᱷᱟᱹᱛᱤᱨ ᱛᱮ ᱴᱮᱠᱱᱤᱠᱮᱞ ᱵᱤᱨᱫᱟᱹ ᱥᱮ ᱤᱱᱴᱮᱨᱱᱮᱴ ᱨᱮ ᱥᱟᱶᱛᱟᱞᱤ ᱯᱟᱹᱨᱥᱤ ᱟᱹᱨᱩ ᱯᱷᱮᱨᱟᱣ ᱟᱹᱰᱤ ᱜᱮ ᱞᱟᱹᱠᱛᱤ ᱟᱱᱟᱜ ᱠᱟᱱᱟ